ᱰᱤᱡᱤᱴᱮᱞ ᱥᱮ ᱴᱮᱠᱱᱳᱞᱚᱡᱤ ᱡᱤᱱᱤᱥ ᱫᱚ ᱟᱹᱰᱤᱜᱮ ᱥᱚᱨᱮᱥᱟ ᱟᱵᱚ ᱫᱤᱥᱚᱢ ᱨᱮ ᱤᱱᱴᱟᱨᱱᱮᱴ ᱢᱟᱫᱽᱫᱷᱚᱢ ᱛᱮ ᱥᱟᱱᱟᱢ ᱨᱮᱱᱟᱜ ᱯᱟᱹᱨᱥᱤ ᱯᱟᱥᱱᱟᱜ ᱠᱟᱱᱟ ᱟᱵᱚᱣᱟᱜ ᱡᱚᱛᱷᱟᱛ ᱠᱟᱭᱛᱮ ᱥᱟᱱᱛᱟᱞᱤ ᱯᱟᱹᱨᱥᱤ ᱫᱚ ᱵᱮᱥᱤ ᱫᱚ ᱵᱟᱝ ᱯᱟᱥᱱᱟᱣ ᱠᱟᱱᱟ ᱱᱤᱛᱚᱜ ᱤᱱᱴᱟᱨᱱᱮᱴ ᱢᱟᱫᱽᱫᱷᱚᱢ ᱛᱮ ᱟᱵᱚᱣᱟᱜ ᱯᱟᱹᱨᱥᱤ ᱦᱚᱸ ᱯᱟᱥᱱᱟᱣ ᱤᱫᱤᱜ ᱠᱟᱱᱟ ᱟᱵᱚᱣᱟᱜ ᱯᱟᱹᱨᱥᱤ ᱡᱟᱛᱮ ᱯᱟᱥᱱᱟᱜᱼᱢᱟ ᱚᱱᱟ ᱨᱮᱭᱟᱜ ᱵᱚᱱ ᱨᱤᱠᱟᱹᱭᱟ ᱚᱱᱟᱛᱮ ᱤᱱᱴᱟᱨᱱᱮᱴ ᱫᱚ ᱟᱹᱰᱤ ᱥᱚᱨᱮᱥ ᱡᱤᱱᱤᱥ ᱠᱟᱱᱟ ᱤᱱᱴᱟᱨᱱᱮᱴ ᱢᱟᱫᱽᱫᱷᱚᱢ ᱛᱮ ᱟᱵᱚᱣᱟᱜ ᱯᱟᱹᱨᱥᱤ ᱡᱩᱫᱤ ᱯᱟᱥᱱᱟᱣ ᱤᱫᱤᱜᱼᱟ ᱛᱚᱵᱮ ᱠᱷᱟᱱ ᱟᱹᱰᱤᱜᱮ ᱱᱟᱯᱟᱭᱚᱜᱼᱟ ᱟᱵᱚᱣᱟᱜ ᱥᱟᱶᱛᱟ ᱨᱮ ᱯᱟᱹᱨᱥᱤ ᱨᱮᱱᱟᱜ ᱟᱲᱟᱝᱼᱢᱟ ᱵᱮᱥᱤ ᱠᱟᱭᱛᱮ ᱵᱟᱠᱚ ᱵᱟᱰᱟᱭᱟ ᱱᱤᱛᱚᱜ ᱡᱩᱫᱤ ᱤᱱᱴᱟᱨᱱᱮᱴ ᱢᱟᱫᱽᱫᱷᱚᱢ ᱛᱮ ᱯᱟᱥᱱᱟᱣ ᱤᱫᱤᱜᱼᱟ ᱛᱚᱵᱮ ᱠᱷᱟᱱ ᱥᱟᱱᱟᱢ ᱦᱚᱲ ᱜᱮᱠᱚ ᱵᱩᱡᱷᱟᱹᱣᱟ ᱡᱟᱛᱮ ᱟᱵᱚᱣᱟᱜ ᱯᱟᱹᱨᱥᱤ ᱯᱟᱥᱱᱟᱜ ᱢᱟ ᱚᱱᱟ ᱜᱮᱵᱚᱱ ᱨᱤᱠᱟᱹᱭᱟ ᱤᱱᱴᱟᱨᱱᱮᱴ ᱢᱟᱫᱽᱫᱷᱚᱢ ᱛᱮ ᱟᱵᱚᱣᱟᱜ ᱯᱟᱹᱨᱥᱤ ᱯᱤᱲᱦᱤ ᱵᱟᱝ ᱯᱤᱲᱦᱤ ᱪᱟᱞᱟᱜᱼᱟ ᱡᱟᱛᱮ ᱚᱱᱟ ᱞᱟᱹᱜᱤᱫ ᱵᱚᱱ ᱨᱤᱠᱟᱹᱭ ᱡᱮ ᱯᱤᱲᱦᱤ ᱵᱟᱭ ᱯᱤᱲᱦᱤ ᱟᱵᱚᱣᱟᱜ ᱯᱟᱹᱨᱥᱤ ᱡᱮᱢᱚᱱ ᱛᱟᱦᱮᱱ ᱢᱟ